ᱟᱵᱚ ᱥᱟᱱᱛᱷᱟᱞᱤ ᱵᱷᱟᱥᱟ ᱫᱚ ᱱᱤᱭᱟᱹ ᱠᱷᱟᱹᱛᱤᱨ ᱛᱮ ᱥᱚᱨᱮᱥᱟ ᱡᱮ ᱮᱴᱟᱜ ᱠᱚ ᱡᱟᱹᱛᱤ ᱞᱮᱠᱟ ᱠᱷᱚᱱ ᱫᱚ ᱟᱭᱢᱟᱜᱮ ᱥᱚᱨᱮᱥ ᱛᱟᱵᱚᱱᱟ ᱡᱟᱦᱟᱸ ᱠᱚ ᱢᱮᱛᱟᱜ ᱠᱟᱱᱟ ᱵᱳᱥᱳ ᱵᱳᱥᱮ ᱟᱪᱷᱮ ᱟᱫᱚ ᱪᱮᱫ ᱞᱮᱠᱟ ᱵᱳᱥᱮ ᱟᱪᱷᱮ ᱟᱵᱚ ᱫᱚ ᱡᱮᱢᱚᱱ ᱡᱟᱦᱟᱸ ᱜᱮᱵᱚᱱ ᱢᱮᱛᱟᱜ ᱠᱟᱱ ᱫᱩᱲᱩᱵ ᱢᱮ ᱛᱤᱸᱜᱩᱜ ᱢᱮ ᱡᱟᱦᱟᱸᱭ ᱰᱟᱹᱝᱨᱤ ᱥᱮ ᱜᱟᱹᱭ ᱢᱮᱱ ᱫᱟᱭ ᱵᱳᱥᱮ ᱟᱪᱷᱮ ᱛᱚ ᱵᱳᱥᱮ ᱟᱪᱷᱮ ᱫᱚ ᱟᱵᱚ ᱵᱚᱱ ᱢᱮᱛᱟᱜ ᱠᱟᱱᱟ ᱵᱩᱨᱩᱢ ᱟᱠᱟᱱᱟᱭ ᱛᱤᱸᱜᱩᱣ ᱟᱠᱟᱱᱟᱭ ᱥᱮ ᱡᱟᱦᱟᱸᱭ ᱪᱮᱬᱮ ᱦᱚᱸᱭ ᱟᱵ ᱟᱠᱟᱱᱟᱭ ᱩᱱᱤ ᱠᱚ ᱢᱮᱛᱟᱭ ᱠᱟᱱᱟ ᱫᱟᱨᱮ ᱨᱮ ᱟᱵ ᱟᱠᱟᱱ ᱨᱮᱦᱚᱸ ᱡᱮ ᱵᱚᱞᱮ ᱟᱵᱚ ᱫᱚᱵᱚᱱ ᱢᱮᱱᱟ ᱟᱵ ᱟᱠᱟᱱᱟᱭ ᱩᱱᱠᱩ ᱠᱚ ᱢᱮᱱᱫᱟ ᱱᱟ ᱜᱟᱪᱷᱮᱨ ᱩᱯᱚᱨ ᱵᱳᱥᱮ ᱟᱪᱷᱮ ᱟᱨ ᱟᱵᱚ ᱫᱚ ᱵᱟᱝ ᱟᱵ ᱟᱠᱟᱱᱟᱭ ᱥᱮ ᱵᱟᱝᱭᱟ ᱚᱸᱰᱮᱭ ᱫᱩᱲᱩᱵ ᱟᱠᱟᱱᱟᱭ ᱡᱟᱱᱤ ᱠᱮ ᱡᱟᱦᱟᱸᱭ ᱢᱟᱱᱮ ᱦᱟᱞᱠᱟᱭ ᱵᱩᱨᱩᱢ ᱠᱚᱜᱼᱟᱭ ᱚᱱᱟ ᱫᱚᱠᱚ ᱢᱮᱛᱟᱜ ᱠᱟᱱᱟ ᱡᱟᱦᱟᱸ ᱞᱮᱠᱟᱭ ᱟᱵᱚ ᱫᱚ ᱫᱩᱲᱩᱵ ᱟᱠᱟᱱᱟᱭ ᱟᱨ ᱟᱨ ᱚᱸᱰᱮ ᱟᱵ ᱠᱟᱛᱮᱜ ᱮ ᱛᱤᱸᱜᱩᱣ ᱠᱟᱱᱟ ᱚᱱᱟ ᱫᱚᱵᱚᱱ ᱢᱮᱛᱟᱜᱼᱟ ᱟᱵ ᱟᱠᱟᱱᱟᱭ ᱚᱱᱮ ᱚᱱᱟ ᱤᱠᱟᱹᱛᱮ ᱟᱵᱚᱣᱟᱜ ᱥᱟᱱᱛᱟᱞ ᱫᱚ ᱥᱚᱢᱟᱡᱽ ᱫᱚ ᱥᱮ ᱟᱵᱚᱣᱟᱜ ᱨᱚᱲ ᱫᱚ ᱟᱹᱨᱤᱪᱟᱞᱤ ᱫᱚ ᱟᱹᱰᱤ ᱥᱚᱨᱮᱥ ᱜᱮᱛᱟ ᱵᱚᱱᱟ ᱮᱴᱟᱜ ᱫᱤ ᱡᱟᱹᱛ ᱞᱮᱠᱟ ᱠᱚᱫᱚ ᱟᱵᱚᱣᱟᱜ ᱫᱚ ᱵᱟᱝ ᱢᱤᱞᱟᱹᱜ ᱛᱟᱵᱚᱱᱟ ᱱᱤᱭᱟᱹ ᱠᱷᱟᱹᱛᱤᱨ ᱛᱮ ᱡᱮ ᱟᱵᱚᱣᱟᱜ ᱵᱷᱟᱥᱟ ᱜᱮ ᱡᱩᱫᱟᱹ ᱜᱮᱛᱟ ᱵᱚᱱᱟ ᱡᱚᱛᱚ ᱠᱷᱚᱱ ᱜᱮ ᱠᱤᱱᱛᱩ ᱵᱷᱟᱹᱞᱤ ᱠᱤ ᱩᱝᱠᱩ ᱟᱵᱚᱣᱟᱜ ᱵᱷᱟᱥᱟ ᱵᱟᱠᱚ ᱨᱚᱲ ᱫᱟᱲᱮᱭᱟᱜᱼᱟ ᱟᱨ ᱟᱵᱚ ᱫᱚ ᱩᱱᱠᱩᱣᱟᱜ ᱵᱷᱟᱥᱟ ᱦᱚᱸᱵᱚᱱ ᱨᱚᱲ ᱫᱟᱲᱮᱭᱟᱜᱼᱟ ᱡᱮᱵᱚᱞᱮ ᱟᱵᱚ ᱥᱚᱵᱽ ᱨᱚᱠᱚᱢ ᱵᱷᱟᱥᱟ ᱵᱚ ᱠᱚᱵᱚᱱ ᱰᱷᱮᱨ ᱵᱟᱵᱚᱱ ᱵᱟᱲᱟᱭ ᱨᱮᱦᱚᱸ ᱛᱷᱚᱲᱟᱜᱟᱱ ᱢᱟᱱᱮ ᱟᱯᱱᱟᱨ ᱟᱥᱩᱞᱚᱜ ᱞᱮᱠᱟ ᱛᱷᱚᱲᱟ ᱫᱚᱵᱚᱱ ᱵᱟᱲᱟᱭ ᱜᱮᱭᱟ ᱡᱮᱵᱚᱞᱮ ᱫᱟᱜ ᱛᱮᱛᱟᱝ ᱠᱷᱟᱱ ᱫᱟᱜ ᱛᱮᱛᱟᱝ ᱠᱷᱟᱱ ᱫᱟᱜ ᱠᱚᱭ ᱞᱮᱠᱟ ᱦᱚᱢ ᱫᱟᱲᱮᱭᱟᱜ ᱜᱮᱭᱟ ᱡᱟᱦᱟᱸ ᱛᱤᱱᱟᱹᱜ ᱵᱟᱢ ᱵᱟᱲᱟᱭ ᱨᱮᱦᱚᱸ ᱟᱨ ᱩᱱᱤ ᱫᱚ ᱟᱵᱚᱣᱟᱜ ᱵᱷᱟᱥᱟ ᱫᱚ ᱪᱮᱫ ᱦᱚᱸ ᱵᱟᱭ ᱞᱟᱹᱭ ᱫᱟᱲᱮᱭᱟᱜᱼᱟ ᱡᱮᱵᱚᱞᱮ ᱡᱮᱢᱚᱱ ᱠᱤ ᱟᱵᱚ ᱫᱚᱵᱚᱱ ᱢᱮᱛᱟ ᱠᱚᱣᱟ ᱡᱤᱞᱤᱝ ᱪᱟᱬᱵᱚᱞ ᱡᱤᱞᱤᱝ ᱪᱟᱬᱵᱚᱞ ᱫᱚ ᱪᱮᱫ ᱠᱚ ᱢᱮᱛᱟᱜᱼᱟ ᱡᱤᱞᱤᱝ ᱪᱟᱬᱵᱚᱞ ᱢᱟᱱᱮ ᱩᱱᱠᱩ ᱡᱮ ᱡᱟᱢᱲᱩ ᱥᱮ ᱟᱭᱢᱟ ᱦᱚᱲ ᱠᱚ ᱢᱮᱱᱟ ᱡᱤᱞᱤᱝ ᱪᱟᱬᱵᱚᱞ ᱵᱩᱥᱩ ᱟᱹᱭ ᱡᱮᱞᱮᱧ ᱪᱟᱬᱵᱚᱞ ᱫᱚ ᱰᱟᱹᱝᱨᱤ ᱦᱚᱸᱠᱚ ᱢᱮᱛᱟ ᱠᱚᱜᱮᱭᱟ ᱡᱮᱞᱮᱧ ᱪᱟᱬᱵᱚᱞ ᱱᱚᱜᱼᱚ ᱱᱚᱝᱠᱟ ᱠᱟᱹᱦᱱᱤ ᱠᱟᱱᱟ ᱟᱵᱚᱣᱟᱜ ᱦᱚᱲ ᱵᱷᱟᱥᱟ ᱫᱚ ᱟᱨ ᱡᱮ ᱪᱮᱫ ᱠᱚ ᱢᱮᱛᱟᱜ ᱠᱟᱱᱟ ᱱᱚᱣᱟ ᱠᱩᱫᱩᱢ ᱟᱠᱷᱲᱟ ᱠᱚᱨᱮ ᱦᱚᱸ ᱡᱮᱵᱚᱞᱮ ᱫᱷᱟᱨᱮ ᱫᱷᱟᱨᱮ ᱛᱮ ᱵᱟᱱᱫᱩᱠ ᱴᱮᱸᱰᱟᱨ ᱡᱟᱱᱤ ᱠᱮ ᱚᱱᱟ ᱫᱚᱠᱚ ᱢᱮᱛᱟᱜ ᱠᱟᱱᱟ ᱫᱷᱟᱨᱮ ᱫᱷᱟᱨᱮᱛᱮ ᱤᱪᱟᱹᱜ ᱦᱟᱹᱠᱩ ᱡᱮ ᱟᱨ ᱱᱚᱣᱟ ᱨᱮᱦᱚᱸ ᱠᱚ ᱢᱮᱛᱟᱜ ᱠᱟᱱᱟ ᱡᱮᱵᱚᱞᱮ ᱜᱟᱰᱟ ᱜᱟᱰᱟᱛᱮ ᱥᱩᱭ ᱛᱚᱯᱟ ᱥᱩᱭ ᱛᱚᱯᱟ ᱢᱟᱱᱮ ᱵᱩᱸᱵᱩᱡ ᱦᱟᱹᱠᱩ ᱚᱱᱮ ᱚᱱᱠᱟ ᱟᱵᱚᱣᱟᱜ ᱤᱭᱟᱹ ᱫᱚ ᱥᱟᱱᱛᱟᱞ ᱵᱷᱟᱥᱟ ᱛᱟᱵᱚᱱ ᱫᱚ ᱟᱨ ᱱᱚᱝᱠᱟ ᱦᱚᱸ ᱟᱭᱢᱟ ᱟᱭᱢᱟ ᱡᱤᱱᱤᱥ ᱱᱚᱝᱠᱟ ᱢᱮᱱᱟᱜᱼᱟ ᱡᱮ ᱚᱱᱟ ᱠᱷᱟᱹᱛᱤᱨ ᱛᱮ ᱟᱵᱚᱣᱟᱜ ᱦᱚᱲ ᱵᱷᱟᱥᱟ ᱫᱚ ᱟᱹᱰᱤ ᱥᱚᱨᱮᱥ ᱜᱮᱛᱟ ᱵᱚᱱᱟ ᱥᱮ ᱱᱟᱯᱟᱭ ᱜᱮᱛᱟ ᱵᱚᱱᱟ ᱡᱮ ᱠᱩᱫᱩᱢ ᱨᱮᱦᱚᱸ

ᱠᱩᱫᱩᱢ ᱠᱟᱣᱫᱟᱠᱚ ᱠᱩᱫᱩᱢ ᱨᱮ ᱠᱩᱬᱤᱫᱼᱠᱩᱬᱤᱫ ᱡᱮ ᱜᱚᱴᱟ ᱵᱩᱨᱩ ᱞᱚᱭᱱᱟ ᱢᱮᱱᱠᱷᱟᱱ ᱠᱚᱝᱠᱟ ᱢᱚᱴᱨᱟ ᱵᱟᱝ ᱞᱚ ᱞᱮᱱᱟ ᱛᱟᱨ ᱢᱟᱱᱮ ᱫᱚ ᱡᱮ ᱵᱚᱞᱮ ᱥᱚᱵᱽ ᱵᱩᱨᱩ ᱞᱚ ᱪᱟᱵᱟᱭᱱᱟ ᱠᱤᱱᱛᱩ ᱚᱱᱟ ᱫᱷᱤᱨᱤ ᱫᱚ ᱵᱟᱝ ᱞᱚ ᱞᱮᱱᱟ ᱚᱱᱟ ᱤᱠᱟᱹᱛᱮ ᱚᱱᱟᱫᱚ ᱠᱚᱝᱠᱟ ᱢᱚᱴᱨᱟ ᱠᱚ ᱦᱚᱲ ᱛᱮᱫᱚ ᱠᱚ ᱢᱮᱛᱟᱜᱼᱟ ᱡᱮ ᱢᱤᱫᱴᱮᱱ ᱯᱷᱩᱪᱤ ᱯᱷᱩᱪᱤ ᱪᱮᱬᱮ ᱢᱤᱫ ᱚᱲᱟᱜᱼᱮ ᱡᱤᱞᱟ ᱡᱮ ᱡᱮᱢᱚᱱᱠᱤ ᱫᱤᱣᱦᱟᱹ ᱱᱟᱥᱮᱭᱟᱜ ᱱᱟᱥᱮᱭᱟᱜ ᱡᱩᱞᱩᱜᱼᱟ ᱠᱤᱱᱛᱩ ᱜᱚᱴᱟ ᱚᱲᱟᱜᱼᱮ ᱢᱟᱨᱥᱟᱞᱟ ᱱᱚᱜᱼᱚ ᱱᱚᱝᱠᱟ ᱜᱮ ᱟᱵᱚᱣᱟᱜ ᱢᱤᱫᱴᱮᱱ

ᱤᱭᱟᱹ ᱫᱷᱟᱨᱟᱛᱮ ᱟᱵᱚᱣᱟᱜ ᱫᱚ ᱢᱮᱱᱟᱜᱼᱟ ᱡᱮᱢᱚᱱᱠᱤ ᱡᱟᱦᱟᱸ ᱛᱤᱨᱮᱜᱮ ᱵᱟᱞᱟᱥᱟᱠᱟ ᱨᱚᱲ ᱥᱮ ᱱᱟᱣᱟ ᱯᱮᱲᱟᱜ ᱪᱟᱞᱟᱣ ᱠᱟᱛᱮᱫ ᱡᱮᱵᱚᱞᱮ ᱠᱚ ᱫᱟᱜ ᱠᱚᱦᱚᱸ ᱠᱚ ᱢᱮᱛᱟᱜᱼᱟ ᱡᱟᱦᱟᱸᱭ ᱠᱚ ᱫᱟᱜ ᱛᱮᱛᱟᱝ ᱠᱚᱣᱟ ᱟᱫᱚ ᱠᱚ ᱨᱚ ᱡᱮ ᱨᱚᱴᱮ ᱢᱟᱲᱚᱢ ᱫᱚ ᱨᱚᱴᱮ ᱢᱟᱲᱚᱢ ᱫᱚ ᱟᱫᱚ ᱨᱚᱴᱮ ᱢᱟᱲᱚᱢ ᱨᱮᱱᱟᱜ ᱢᱟᱱᱮ ᱫᱚ ᱦᱩᱭᱩᱜ ᱠᱟᱱᱟ ᱡᱮᱵᱚᱞᱮ ᱫᱟᱜ ᱛᱮᱛᱟᱝ ᱮᱫᱮᱠᱟᱱᱟ ᱟᱨ ᱢᱟᱹᱨᱤᱪᱮ ᱠᱚᱠᱚᱭ ᱠᱟᱱ ᱠᱷᱟᱱ ᱚᱠᱚᱨᱟᱫᱚᱭ ᱚᱠᱚᱨ ᱦᱳ ᱪᱟᱲᱼᱪᱟᱹᱲᱤ ᱫᱚ ᱡᱮᱵᱚᱞᱮ ᱪᱟᱲᱼᱪᱹᱟᱲᱤ ᱢᱟᱱᱮ ᱢᱟᱹᱨᱤᱪ ᱩᱱᱤᱫᱚᱭ ᱠᱷᱚᱡᱚᱜ ᱠᱟᱱᱟ ᱡᱮᱵᱚᱞᱮ ᱱᱚᱜᱼᱚᱝᱠᱟ ᱠᱤᱪᱷᱩ ᱠᱤᱪᱷᱩ ᱵᱷᱮᱱᱛᱟ ᱠᱟᱛᱷᱟ ᱢᱮᱱᱟᱜ ᱛᱟᱵᱚᱱᱟ ᱟᱨ ᱚᱱᱟ ᱠᱚ ᱤᱠᱷᱟᱹᱛᱮ ᱟᱵᱚᱣᱟᱜ ᱥᱟᱱᱛᱷᱟᱞ ᱥᱮ ᱟᱵᱚᱣᱟᱜ ᱟᱫᱤᱵᱟᱥᱤ ᱨᱚᱲ ᱫᱚ ᱟᱹᱰᱤ ᱥᱚᱨᱮᱥ ᱜᱮᱛᱟᱵᱚᱱᱟ ᱟᱨᱚ ᱠᱤᱪᱷᱩ ᱦᱚᱨ ᱦᱚᱨᱛᱮ ᱦᱚᱢ ᱪᱟᱞᱟᱜ ᱠᱟᱱ ᱨᱮᱦᱚᱸ ᱡᱮᱵᱚᱞᱮ ᱦᱚᱨ ᱦᱚᱨ ᱛᱮᱢ ᱛᱷᱩ ᱤᱫᱤᱭ ᱫᱟ ᱛᱚ ᱚᱱᱟ ᱫᱚᱠᱚ ᱢᱮᱛᱟᱜ ᱠᱟᱱᱟ ᱵᱚᱞᱮ ᱦᱚᱨ ᱦᱚᱨᱛᱮ ᱢᱤᱫᱴᱮᱱ ᱯᱩᱬ ᱥᱤᱢ ᱠᱚ ᱛᱟᱣᱟᱜ ᱤᱫᱤᱭ ᱠᱟᱫᱮᱭᱟ ᱫᱤᱭᱮ ᱦᱚᱨ ᱦᱚᱨᱛᱮ ᱛᱷᱩ ᱤᱫᱤᱭ ᱫᱟᱭᱮ ᱚᱱᱟ ᱦᱚᱸᱠᱚ ᱢᱮᱛᱟᱜ ᱠᱟᱱᱟ ᱚᱱᱮ ᱚᱱᱠᱟ ᱚᱱᱟ ᱤᱠᱷᱟᱹᱛᱮ ᱟᱵᱚᱣᱟᱜ ᱫᱚ ᱟᱹᱰᱤ ᱢᱚᱡᱽ ᱵᱷᱟᱥᱟ ᱠᱟᱱ ᱛᱟᱵᱚᱱᱟ ᱟᱨ